ᱢᱤᱫ ᱫᱤᱱ ᱵᱟᱡᱟᱨᱤᱧ ᱪᱟᱞᱟᱣ ᱞᱤᱱᱟ ᱫᱤᱭᱮ ᱢᱤᱫᱴᱮᱱ ᱛᱚᱠᱛᱟᱧ ᱧᱮᱞ ᱠᱩᱥᱤᱭ ᱱᱟᱹᱧ ᱫᱤᱭᱮ ᱚᱱᱟ ᱛᱚᱠᱛᱟᱧ ᱠᱤᱨᱤᱧ ᱠᱤᱫᱟᱹᱧ ᱚᱱᱟ ᱛᱚᱠᱛᱟ ᱟᱹᱰᱤ ᱢᱚᱸᱡ ᱧᱮᱞᱚᱜ ᱠᱟᱱᱟ ᱟᱹᱰᱤ ᱢᱚᱸᱡᱵᱩᱛ ᱜᱮᱭᱟ ᱚᱲᱟᱜ ᱛᱮ ᱟᱜᱩ ᱠᱟᱛᱮ ᱤᱧ ᱧᱮᱞ ᱫᱟ ᱟᱹᱰᱤ ᱢᱚᱸᱡᱵᱩᱛ ᱜᱮᱭᱟ ᱚᱱᱟ ᱛᱚᱠᱛᱟ ᱵᱟᱨᱼᱯᱮ ᱫᱤᱱ ᱵᱮᱵᱚᱦᱟᱨ ᱠᱟᱛᱮ ᱧᱮᱞᱫᱟᱹᱧ ᱠᱳᱣᱟᱞᱤᱴᱤ ᱟᱹᱰᱤ ᱵᱷᱟᱜᱮ ᱜᱮᱭᱟ